ᱫᱟᱹᱲ ᱫᱚ ᱤᱧᱟᱹᱜ ᱡᱤᱵᱤᱠᱟ ᱫᱚ ᱵᱟᱝ ᱠᱟᱱᱟ ᱱᱚᱣᱟ ᱫᱚ ᱤᱧᱟᱹᱜ ᱦᱚᱲᱢᱚ ᱱᱟᱯᱟᱭ ᱛᱟᱦᱮᱱ ᱯᱷᱩᱨᱛᱤ ᱛᱟᱦᱮᱱ ᱞᱟᱹᱜᱤᱫ ᱤᱧ ᱫᱟᱹᱲᱮᱜᱼᱟ ᱟᱨ ᱚᱱᱟ ᱞᱮᱠᱟᱛᱮ ᱱᱚᱣᱟ ᱫᱟᱹᱲ ᱤᱭᱟᱹᱛᱮ ᱡᱤᱵᱤᱠᱟ ᱫᱚ ᱤᱧᱟᱹᱜ ᱫᱚ ᱵᱟᱝ ᱠᱟᱱᱟ ᱦᱚᱲᱢᱚ ᱯᱷᱩᱨᱛᱷᱤ ᱛᱟᱦᱮᱱ ᱠᱷᱟᱹᱛᱤᱨ ᱦᱚᱲᱢᱚ ᱵᱮᱥ ᱛᱟᱦᱮᱱ ᱠᱷᱟᱹᱛᱤᱨ ᱤᱧ ᱫᱩᱧ ᱫᱟᱹᱲᱟ ᱛᱟᱲᱟᱢᱟᱹᱧ ᱱᱚᱣᱟ ᱠᱷᱟᱹᱛᱤᱨᱛᱮ ᱚᱨᱡᱚᱱ ᱫᱚ ᱤᱧᱟᱹᱜ ᱫᱚ ᱪᱮᱫᱦᱚᱸ ᱵᱟᱝ ᱠᱟᱱᱟ ᱠᱷᱟᱞᱤ ᱱᱚᱣᱟᱫᱚ ᱥᱚᱠᱷ ᱦᱚᱸ ᱥᱚᱠᱷ ᱠᱟᱱᱟ ᱦᱚᱲᱢᱚ ᱦᱚᱸ ᱵᱮᱥ ᱛᱟᱦᱮᱱᱟ ᱦᱤᱥᱟᱹᱵᱽᱛᱮ ᱤᱧ ᱫᱟᱹᱲᱟ ᱟᱨ ᱦᱚᱲᱢᱚ ᱦᱚᱸ ᱦᱚᱲᱢᱚ ᱨᱮ ᱫᱟᱲᱮ ᱦᱚᱸ ᱵᱩᱡᱷᱟᱹᱜᱼᱟ ᱯᱷᱩᱨᱛᱤ ᱵᱩᱡᱷᱟᱹᱜᱼᱟ ᱚᱱᱟ ᱦᱤᱥᱟᱹᱵᱽᱛᱮ ᱡᱤᱵᱤᱠᱟ ᱫᱚ ᱫᱟᱹᱲ ᱫᱚ ᱤᱧᱟᱹᱜ ᱫᱚ ᱵᱟᱝ ᱠᱟᱱᱟ ᱚᱱᱟ ᱫᱚ ᱠᱟᱹᱴᱤᱡ ᱱᱤᱡᱮᱨᱟᱜ ᱦᱚᱲᱢᱚ ᱯᱷᱩᱨᱛᱤ ᱵᱮᱥ ᱛᱟᱦᱮᱱ ᱠᱷᱟᱹᱛᱤᱨᱛᱮ ᱫᱟᱹᱲ ᱦᱚᱸ ᱦᱩᱭᱩᱜ ᱠᱟᱱᱟ ᱟᱨ ᱱᱚᱣᱟ ᱚᱨᱡᱚᱱ ᱫᱚ ᱱᱚᱣᱟ ᱫᱟᱹᱲ ᱛᱮᱫᱚ ᱵᱟᱝ ᱠᱟᱱᱟ ᱡᱟᱦᱟᱸ ᱦᱤᱥᱟᱹᱵᱽᱛᱮ ᱦᱚᱲᱢᱚ ᱨᱮ ᱫᱟᱲᱮ ᱦᱚᱸ ᱦᱤᱡᱩᱜᱼᱟ ᱡᱚᱢ ᱧᱩ ᱵᱮᱥ ᱛᱟᱦᱮᱱᱟ ᱦᱚᱡᱚᱢ ᱴᱷᱤᱠ ᱛᱟᱦᱮᱱᱟ ᱚᱱᱟ ᱦᱤᱥᱟᱹᱵᱽᱛᱮ ᱫᱟᱹᱲ ᱛᱟᱲᱟᱢ ᱫᱚ ᱫᱤᱱᱜᱮ ᱦᱩᱭ ᱞᱮᱱᱠᱷᱟᱱ ᱟᱹᱰᱤ ᱵᱮᱥ ᱦᱩᱭᱩᱜᱼᱟ ᱟᱫᱚ ᱤᱧᱟᱹᱜ ᱥᱚᱠᱷ ᱞᱮᱠᱟᱱ ᱡᱤᱱᱤᱥ ᱠᱟᱱᱟ ᱟᱨ ᱦᱚᱲᱢᱚᱦᱚᱸ ᱴᱷᱤᱠ ᱛᱟᱦᱮᱱ ᱦᱤᱥᱟᱹᱵᱽ ᱛᱮ ᱱᱚᱣᱟ ᱫᱟᱹᱲ ᱛᱟᱲᱟᱢ ᱫᱚ ᱫᱚᱨᱠᱟᱨ ᱠᱟᱱᱟ ᱱᱤᱦᱟᱹᱛᱤ ᱜᱮ